ᱤᱧ ᱱᱚᱰᱮᱧ ᱧᱮᱞᱮᱫᱼᱟ ᱟᱵᱚ ᱥᱟᱱᱛᱟᱲ ᱥᱚᱢᱟᱡᱽ ᱨᱮᱭᱟᱜ ᱮᱱᱮᱡᱼᱥᱮᱨᱮᱧ ᱠᱚᱫᱚ

ᱚᱱᱟ ᱠᱷᱟᱹᱛᱤᱨ ᱛᱮᱜᱮ ᱮᱱᱮᱡ ᱥᱮᱨᱮᱧ ᱵᱚᱫᱚᱞᱚᱜ ᱠᱟᱱᱟ ᱥᱮᱫᱟᱭᱟᱜ ᱮᱱᱮᱡ ᱥᱮᱨᱮᱧ ᱢᱟᱠᱚ ᱦᱤᱲᱤᱧ ᱤᱫᱤᱭᱮᱫᱼᱟ ᱟᱫᱚ ᱛᱤᱱᱟᱹᱜ ᱜᱟᱱ ᱦᱟᱲᱟᱢᱻ ᱦᱚᱲ ᱠᱚ ᱢᱮᱱᱟᱜ ᱟᱠᱟᱫ ᱠᱚᱣᱟ ᱵᱚᱭᱮᱥᱟᱱ ᱦᱚᱲᱠᱚ ᱩᱱᱠᱩ ᱠᱚᱜᱮ ᱠᱚ ᱫᱚᱦᱚ ᱟᱹᱜᱩ ᱟᱠᱟᱫᱼᱟ ᱩᱱᱠᱩ ᱠᱚᱣᱟᱜ ᱛᱮᱜᱮ ᱪᱮᱫᱚᱜ ᱦᱩᱭᱩᱜᱼᱟ ᱟᱨ ᱵᱚᱱ ᱪᱮᱫ ᱟᱠᱚᱣᱟ ᱟᱵᱚᱨᱮᱱ ᱟᱵᱚ ᱟᱵᱚ ᱛᱮᱜᱮ ᱚᱱᱟᱜᱮ ᱵᱚᱫᱚᱞ ᱢᱟ ᱟᱹᱰᱤᱜᱟᱱ ᱜᱮᱠᱚ ᱵᱚᱫᱚᱞ ᱤᱫᱤ ᱠᱟᱫᱼᱟ ᱱᱮᱛᱟᱨ ᱢᱟ ᱡᱚᱛᱚ ᱛᱩᱢᱫᱟᱜᱼᱴᱟᱢᱟᱠ ᱜᱷᱩᱲᱤ ᱜᱷᱚᱱᱴᱟ ᱛᱮ ᱮᱱᱮᱡ ᱢᱟᱠᱚ ᱵᱟᱹᱜᱤᱭᱮᱫᱼᱟ ᱱᱮᱛᱟᱨ ᱢᱟ ᱦᱟᱱᱮ ᱛᱮᱜᱮ ᱠᱚ ᱮᱱᱮᱡ ᱠᱟᱱᱟ ᱟᱵᱚᱣᱟᱜ ᱢᱟᱠᱚ ᱦᱤᱲᱤᱧᱮᱫᱼᱟ ᱚᱱᱟ ᱠᱚᱜᱮ ᱟᱵᱚᱦᱚᱸ ᱩᱱᱠᱩ ᱡᱟᱦᱟᱸ ᱢᱮᱱᱟᱜ ᱠᱚᱣᱟ ᱱᱟᱦᱟᱜ ᱟᱵᱚᱨᱮᱱ ᱟᱵᱚ ᱠᱷᱚᱱ ᱢᱟᱨᱟᱝ ᱠᱚ ᱜᱩᱨᱩ ᱜᱚᱢᱠᱮ ᱞᱮᱠᱟ ᱪᱮᱫ ᱟᱠᱟᱫ ᱦᱚᱲᱠᱚ ᱚᱱᱠᱟᱱ ᱠᱚᱴᱷᱮᱱ ᱠᱷᱚᱱ ᱜᱮ ᱫᱚᱦᱚ ᱟᱹᱜᱩ ᱞᱮᱠᱷᱟᱱ ᱜᱮ ᱟᱹᱰᱤᱜᱮ ᱱᱟᱯᱟᱭᱚᱜᱼᱟ ᱡᱚᱛᱚ ᱦᱚᱲ ᱵᱚᱱ ᱪᱮᱫ ᱫᱚᱦᱚᱭᱟ ᱵᱟᱝᱠᱷᱟᱱ ᱟᱹᱰᱤᱜᱟᱱ ᱡᱤᱱᱤᱥ ᱱᱟᱦᱟᱜ ᱵᱚᱫᱚᱞᱚᱜᱼᱟ ᱟᱨ ᱵᱚᱫᱚᱞ ᱪᱟᱵᱟ ᱞᱮᱱᱠᱷᱟᱱ ᱟᱵᱚ ᱦᱚᱸᱵᱚ ᱨᱮᱠᱚ ᱵᱚᱫᱚᱞ ᱵᱚᱱ ᱜᱮᱭᱟ ᱟᱨ ᱢᱟ ᱵᱤᱥᱛᱤ ᱪᱮᱫ ᱞᱤᱧ ᱢᱮᱱᱟ ᱱᱮᱛᱟᱨ ᱢᱟ ᱡᱚᱛᱚᱜᱮ ᱡᱤᱱᱤᱥ ᱛᱮᱜᱮ ᱵᱚᱱ ᱪᱟᱞᱟᱜ ᱠᱟᱱᱟ ᱡᱚᱛᱚ ᱜᱮᱵᱚ ᱟᱫᱷᱩᱱᱤᱠ ᱪᱟᱵᱟ ᱟᱠᱟᱱᱟ ᱮᱱᱠᱷᱟᱱ ᱟᱨ ᱪᱮᱫ ᱵᱟᱹᱧ ᱢᱮᱱ ᱱᱚᱰᱮ ᱢᱟ ᱵᱤᱥᱛᱤ ᱢᱮᱱ ᱠᱟᱛᱮᱫ ᱦᱚᱸ ᱵᱟᱭ ᱜᱟᱱᱚᱜᱼᱟ ᱫᱤᱥᱚᱢ ᱦᱚᱲ ᱢᱟ ᱨᱟᱹᱥᱠᱟᱹᱜ ᱦᱚᱲ ᱢᱮᱱᱟᱜ ᱟᱠᱟᱫ ᱵᱚᱱ ᱜᱮᱭᱟ ᱨᱟᱹᱥᱠᱟᱹ ᱦᱚᱸᱠᱚ ᱨᱟᱹᱥᱠᱟᱹᱜ ᱠᱟᱱ ᱜᱮᱭᱟ ᱱᱤᱛᱚᱜ ᱦᱚᱸ ᱢᱤᱼᱢᱤᱫᱴᱟᱝ ᱟᱛᱳ ᱨᱮᱫᱚ ᱵᱚᱱ ᱵᱟᱧᱪᱟᱣ ᱫᱚᱦᱚ ᱟᱠᱟᱫ ᱜᱮᱭᱟ ᱪᱟᱞᱟᱜ ᱦᱚᱸ ᱥᱟᱱᱟ ᱠᱟᱱ ᱜᱮᱭᱟ ᱟᱨ ᱢᱟ ᱮᱱᱮᱡᱼᱥᱮᱨᱮᱧ ᱫᱚ ᱫᱚᱦᱚᱜᱮ ᱱᱟᱯᱟᱭ ᱠᱟᱱᱟ